ᱵᱟᱜᱟᱱ ᱤᱧ ᱫᱩᱧ ᱠᱩᱥᱤᱭᱟᱜ ᱜᱮᱭᱟ ᱵᱟᱜᱟᱱᱤᱧ ᱵᱮᱱᱟᱣ ᱠᱟᱫᱟ ᱫᱟᱨᱮ ᱜᱟᱪᱷᱯᱟᱞᱟ ᱚᱠᱥᱤᱡᱮᱱ ᱧᱟᱢᱚᱜᱼᱟ ᱫᱟᱨᱮ ᱛᱟᱦᱮᱱ ᱠᱷᱟᱱ ᱫᱟᱜ ᱡᱟᱹᱲᱤ ᱦᱚᱸ ᱦᱩᱭᱩᱜᱼᱟ ᱫᱟᱜ ᱡᱟᱹᱲᱤ ᱦᱩᱭᱩᱜᱼᱟ ᱟᱹᱰᱤ ᱨᱚᱠᱚᱢ ᱫᱟᱨᱮ ᱵᱟᱜᱟᱱᱨᱮ ᱢᱮᱱᱟᱜᱼᱟ ᱵᱮᱱᱟᱣ ᱠᱟᱹᱫᱟᱹᱧ ᱡᱚᱼᱵᱤᱞᱤ ᱫᱟᱨᱮ ᱦᱚᱸ ᱢᱮᱱᱟᱜᱼᱟ ᱫᱟᱨᱮ ᱛᱟᱦᱮᱱ ᱠᱷᱟᱱ ᱪᱮᱬᱮ ᱪᱩᱯᱲᱤ ᱠᱚ ᱵᱟᱥᱼᱟ ᱥᱤᱛᱩᱝ ᱩᱢᱩᱞ ᱦᱚᱸ ᱧᱟᱢᱚᱜᱼᱟ ᱦᱚᱭ ᱦᱤᱥᱤᱫ ᱦᱚᱸ ᱨᱮᱭᱟᱲ ᱦᱟᱣᱟ ᱞᱚᱞᱚ ᱦᱟᱣᱟ ᱧᱟᱢᱚᱜᱼᱟ